ᱤᱧᱟᱹᱜ ᱜᱷᱟᱨᱚᱸᱡᱽ ᱨᱮᱥᱮ ᱟᱞᱮᱭᱟᱜ ᱜᱷᱟᱨᱚᱸᱡᱽ ᱨᱮ ᱡᱟᱦᱟᱸ ᱫᱚᱞᱮ ᱞᱚᱵᱟᱱᱚᱜ ᱠᱟᱱᱟ ᱥᱮ ᱞᱚᱵᱟᱱ ᱯᱚᱨᱚᱵᱽ ᱞᱮ ᱢᱟᱱᱟᱣᱟ ᱚᱱᱟᱫᱚ ᱟᱞᱮᱫᱚ ᱩᱱ ᱦᱤᱞᱳᱜᱥᱮᱛᱟᱜ ᱨᱮ ᱚᱲᱟᱜ ᱠᱚ ᱜᱳᱴᱟᱞᱮ ᱜᱩᱨᱤᱡ ᱥᱟᱯᱷᱟᱭᱟ ᱜᱩᱨᱤᱡ ᱥᱟᱯᱷᱟ ᱠᱟᱛᱮᱫ ᱟᱞᱮ ᱡᱚᱛᱚ ᱦᱚᱲᱞᱮ ᱰᱟᱹᱵᱽᱨᱟᱹ ᱥᱟᱯᱷᱟᱜᱼᱟ ᱰᱟᱹᱵᱽᱨᱟᱹ ᱥᱟᱯᱷᱟ ᱠᱟᱛᱮᱫ ᱟᱞᱮ ᱨᱮᱱ ᱡᱟ ᱞᱟᱹᱴᱩᱵᱟ ᱞᱟᱹᱴᱩ ᱜᱚ ᱛᱟᱹᱠᱤᱱ ᱢᱮᱱᱟᱜ ᱠᱤᱱ ᱩᱱᱠᱤᱱ ᱫᱚ ᱱᱟᱣᱟ ᱦᱟᱴᱟᱜ ᱟᱨ ᱱᱟᱣᱟ ᱡᱚᱱᱚᱜ ᱫᱟᱛᱨᱚᱢ ᱠᱚ ᱱᱤᱭᱟᱹᱛᱮ ᱵᱟᱹᱭᱦᱟᱹᱲ ᱠᱷᱚᱱ ᱱᱟᱣᱟ ᱦᱩᱲᱩ ᱠᱤᱱ ᱜᱮᱛ ᱟᱹᱜᱩᱭᱟ ᱟᱨ ᱚᱱᱟ ᱦᱩᱲᱩ ᱚᱱᱟ ᱱᱟᱣᱟ ᱦᱟᱴᱟᱜ ᱨᱮ ᱢᱚᱡᱽ ᱛᱮᱠᱤᱱ ᱪᱷᱤᱰᱟᱹᱣᱟ ᱢᱤᱫᱴᱮᱱ ᱠᱟᱛᱮᱫ ᱠᱤᱱ ᱪᱷᱤᱰᱟᱹᱣ ᱪᱟᱵᱟᱭᱟ ᱚᱱᱟ ᱵᱩᱥᱩᱵ ᱦᱚᱸ ᱢᱚᱡᱽ ᱛᱮᱜᱮ ᱠᱤᱱ ᱫᱚᱦᱚ ᱠᱟᱜᱼᱟ ᱚᱱᱟ ᱵᱩᱥᱩᱵ ᱠᱚᱦᱚᱸ ᱠᱤᱱ ᱫᱚᱦᱚ ᱠᱟᱜᱼᱟ ᱚᱱᱟ ᱦᱩᱲᱩ ᱡᱟᱦᱟᱸ ᱚᱱᱟ ᱦᱩᱲᱩ ᱫᱚᱠᱤᱱ ᱥᱟᱞᱟ ᱠᱟᱛᱮᱫ ᱢᱚᱡᱽ ᱜᱮᱠᱤᱱ ᱪᱟᱣᱞᱮᱭᱟ ᱟᱨ ᱩᱱᱠᱤᱱ ᱥᱚᱸᱜᱮᱛᱮ ᱟᱞᱮ ᱦᱚᱸ ᱩᱱᱠᱤᱱᱞᱮ ᱪᱟᱣᱞᱮ ᱜᱚᱲᱚ ᱟᱠᱤᱱᱟ ᱚᱱᱟ ᱪᱟᱣᱞᱮ ᱫᱚ ᱟᱞᱮ ᱫᱚ ᱢᱤᱫᱴᱮᱱ ᱱᱟᱣᱟ ᱴᱩᱠᱩᱡ ᱨᱮᱞᱮ ᱱᱟᱣᱟ ᱴᱩᱠᱩᱡ ᱱᱟᱣᱟ ᱪᱩᱞᱦᱟᱹ ᱨᱮᱞᱮ ᱛᱚᱣᱟ ᱥᱚᱸᱜᱮ ᱛᱚᱣᱟ ᱟᱨ ᱫᱟᱜ ᱥᱚᱸᱜᱮᱛᱮ ᱚᱱᱟ ᱪᱟᱣᱞᱮ ᱞᱮ ᱦᱮᱰᱮᱡ ᱠᱟᱛᱮᱫ ᱛᱚᱣᱟ ᱫᱟᱠᱟᱞᱮ ᱵᱮᱱᱟᱣᱫᱟ ᱟᱨ ᱚᱱᱟ ᱛᱚᱣᱟ ᱫᱟᱠᱟ ᱫᱚ ᱟᱞᱮ ᱚᱲᱟᱜ ᱨᱮᱱ ᱵᱚᱸᱜᱟ ᱡᱟᱦᱟᱸ ᱦᱟᱯᱲᱟᱢ ᱵᱚᱸᱜᱟ ᱠᱚ ᱟᱨᱦᱚᱸ ᱵᱚᱸᱜᱟ ᱠᱚ ᱢᱮᱱᱟᱜ ᱠᱚ ᱚᱲᱟᱜ ᱵᱚᱸᱜᱟ ᱠᱚ ᱩᱱᱠᱩ ᱠᱚᱞᱮ ᱚᱱᱟ ᱛᱚᱣᱟ ᱫᱟᱠᱟᱞᱮ ᱪᱚᱰᱚᱨ ᱟᱠᱚᱣᱟ ᱚᱱᱟ ᱥᱟᱶᱛᱮ ᱴᱩᱠᱩᱪ ᱦᱟᱺᱰᱤ ᱦᱚᱸᱞᱮ ᱪᱚᱰᱚᱨ ᱟᱠᱚ ᱜᱮᱭᱟ ᱟᱨ ᱩᱱᱦᱤᱞᱳᱜ ᱫᱚ ᱱᱚᱝᱠᱟ ᱟᱨᱠᱤ ᱞᱚᱵᱟᱱ ᱵᱟᱵᱚᱫ ᱛᱮ ᱟᱞᱮ ᱨᱮᱱ ᱯᱮᱲᱟ ᱠᱚ ᱥᱮ ᱟᱹᱛᱩ ᱯᱮᱲᱟ ᱠᱚᱞᱮ ᱡᱟᱣᱨᱟᱜᱼᱟ ᱡᱟᱣᱨᱟ ᱠᱟᱛᱮᱫ ᱡᱚᱢ ᱧᱩᱭᱟᱞᱮ ᱦᱟᱺᱰᱤ ᱠᱚᱦᱚᱸᱞᱮ ᱧᱩᱭ ᱜᱮᱭᱟ ᱟᱨ ᱛᱚᱣᱟ ᱫᱟᱠᱟ ᱠᱚ ᱩᱱᱦᱤᱞᱳᱜ ᱫᱚ ᱡᱤᱞ ᱫᱟᱠᱟ ᱦᱚᱸᱞᱮ ᱡᱚᱢ ᱜᱮᱭᱟ ᱡᱚᱢ ᱠᱟᱛᱮᱫ ᱡᱚᱛᱚ ᱦᱚᱲ ᱛᱮᱞᱮ ᱨᱟᱹᱥᱠᱟᱹᱜᱼᱟ ᱮᱱᱮᱡ ᱥᱮᱨᱮᱧ ᱜᱮᱭᱟᱞᱮ ᱛᱩᱢᱫᱟᱜ ᱴᱟᱢᱟᱠ ᱨᱮ ᱱᱚᱝᱠᱟ ᱛᱮᱜᱮ ᱟᱞᱮᱭᱟᱜ ᱢᱤᱫᱴᱮᱱ ᱱᱚᱝᱠᱟ ᱛᱮᱜᱮ ᱟᱞᱮᱭᱟᱜ ᱢᱤᱫᱴᱤᱱ ᱞᱚᱵᱟᱱ ᱯᱚᱨᱚᱵᱽ ᱫᱚᱞᱮ ᱯᱟᱨᱚᱢᱟ